ᱥᱳᱨ ᱥᱳᱯᱳᱨ ᱥᱚᱦᱚᱨ ᱥᱮ ᱱᱚᱜᱚᱨ ᱡᱷᱚᱛᱚ ᱡᱟᱭᱜᱟ ᱨᱮᱜᱮ ᱡᱚᱛᱚ ᱦᱚᱲ ᱜᱮ ᱟᱹᱰᱤ ᱞᱮᱠᱟᱱ ᱮᱴᱠᱮ ᱴᱚᱲᱮ ᱥᱮ ᱪᱮᱞᱮᱧᱡᱽ ᱨᱮᱠᱚ ᱯᱟᱲᱟᱜᱼᱟ ᱪᱮᱫᱟᱜ ᱥᱮ ᱡᱷᱚᱛᱚ ᱚᱠᱛᱚ ᱫᱚ ᱡᱷᱚᱛᱚ ᱦᱟᱹᱨᱤᱡ ᱡᱷᱚᱛᱚ ᱞᱮᱠᱟᱱᱟᱜ ᱜᱟᱹᱰᱤ ᱠᱚᱸᱦᱚ ᱵᱟᱝ ᱧᱟᱢᱚᱜᱼᱟ ᱚᱱᱟ ᱠᱷᱟᱹᱛᱤᱨ ᱜᱮ ᱡᱷᱚᱛᱚ ᱦᱚᱲ ᱟᱹᱰᱤ ᱞᱮᱠᱟᱱ ᱪᱮᱞᱮᱧᱡᱽ ᱨᱮᱠᱚ ᱯᱟᱲᱟᱜᱼᱟ